ᱤᱧᱫᱚ ᱢᱤᱫᱴᱮᱱ ᱵᱟᱹᱦᱩ ᱠᱩᱲᱤ ᱠᱟᱹᱱᱟᱹᱧ ᱱᱚᱣᱟ ᱚᱲᱟᱜ ᱨᱮᱱ ᱫᱟᱠᱟ ᱩᱛᱩ ᱫᱚ ᱤᱧᱜᱤᱧ ᱫᱟᱠᱟ ᱩᱛᱩᱭᱟ ᱟᱞᱮ ᱯᱚᱨᱤᱵᱟᱨ ᱡᱚᱛᱚᱦᱚᱲ ᱞᱟᱹᱜᱤᱫ ᱚᱲᱟᱜ ᱨᱮ ᱤᱥᱤᱱᱟᱹᱧ ᱵᱟᱥᱟᱝᱼᱟᱹᱧ ᱡᱚᱛᱚᱦᱚᱲ ᱵᱟᱠᱷᱨᱟᱜᱮ ᱟᱨ ᱦᱚᱦᱚᱣᱟ ᱠᱚᱣᱟᱧ ᱡᱚᱛᱚᱦᱚᱲ ᱫᱟᱜᱠᱚᱧ ᱮᱢᱟᱣᱟ ᱠᱚᱣᱟ ᱦᱤᱡᱩᱜ ᱟᱠᱚ ᱟᱹᱨᱩᱵᱚᱜᱼᱟᱠᱚ ᱡᱚᱛᱚᱦᱚᱲ ᱜᱤᱧ ᱞᱩ ᱦᱟᱹᱴᱤᱧ ᱟᱠᱚᱣᱟ ᱟᱨ ᱢᱤᱫ ᱫᱷᱚᱢ ᱛᱮᱜᱮᱞᱮ ᱡᱚᱢᱟ ᱥᱮ ᱯᱮᱲᱟ ᱠᱚᱠᱚ ᱦᱤᱡᱩᱜᱼᱟ ᱩᱱᱠᱩ ᱦᱚᱸ ᱵᱟᱠᱷᱨᱟ ᱠᱚᱦᱚᱸ ᱤᱧᱜᱤᱧ ᱤᱥᱤᱱ ᱵᱟᱥᱟᱝᱼᱟ ᱟᱨ ᱩᱱᱠᱩᱦᱚᱸᱧ ᱮᱢᱟᱠᱚᱣᱟ ᱟᱨ ᱡᱚᱛᱚ ᱦᱚᱲᱜᱮ ᱵᱚᱞᱮ ᱢᱚᱡᱽ ᱛᱮᱜᱮᱞᱮ ᱡᱚᱢᱟ ᱢᱤᱫ ᱴᱷᱮᱱᱜᱮ ᱟᱞᱮ ᱡᱚᱛᱚ ᱦᱚᱲᱜᱮ ᱚᱱᱟ ᱡᱮᱢᱚᱱ ᱛᱷᱟᱹᱨᱤ ᱵᱟᱹᱴᱤ ᱠᱚᱧ ᱜᱷᱟᱥᱟᱣ ᱛᱟᱠᱚᱣᱟᱹᱧ ᱟᱨᱤᱧ ᱟᱹᱜᱩ ᱠᱟᱜᱼᱟ ᱚᱲᱟᱜ ᱥᱮᱫ ᱥᱟᱯᱷᱟ ᱠᱟᱛᱮᱧ ᱫᱚᱦᱚ ᱠᱟᱜᱼᱟ ᱥᱮ ᱦᱚᱲ ᱠᱚᱴᱷᱮᱱ ᱠᱚ ᱞᱟᱹᱭ ᱵᱟᱲᱟᱭᱟ ᱟᱞᱮᱨᱮᱱ ᱵᱟᱹᱦᱩ ᱠᱩᱲᱤ ᱫᱚ ᱢᱚᱡᱽ ᱜᱮᱭᱟᱭ ᱥᱮ ᱢᱚᱡᱽᱜᱮ ᱮᱢᱟᱞᱮᱭᱟᱭ ᱟᱞᱮ ᱫᱚ ᱚᱱᱟᱛᱮ ᱟᱞᱮᱭᱟᱜ ᱯᱚᱨᱤᱵᱟᱨ ᱥᱮ ᱟᱞᱮᱭᱟᱜ ᱥᱚᱝᱥᱟᱨ ᱚᱲᱟᱜ ᱠᱚ ᱢᱚᱡᱽᱜᱮ ᱪᱟᱞᱟᱜ ᱠᱟᱱ ᱛᱟᱞᱮᱭᱟ ᱱᱤᱛ ᱦᱟᱹᱵᱤᱡ ᱟᱨ ᱢᱚᱡᱽᱜᱮ ᱛᱟᱦᱮᱱ ᱛᱟᱞᱮᱭᱟ